ᱟᱞᱮ ᱨᱮᱸᱜᱮᱡ ᱦᱚᱯᱚᱱ ᱫᱚ ᱵᱚᱨᱥᱟ ᱨᱤᱛᱩ ᱜᱮᱞᱮ ᱠᱩᱥᱤᱭᱟᱜᱼᱟ ᱪᱮᱫᱟᱜ ᱥᱮ ᱵᱚᱨᱥᱟ ᱨᱤᱛᱩ ᱨᱮᱜᱮᱞᱮ ᱦᱳᱲᱳ ᱠᱚᱞᱮ ᱨᱚᱦᱚᱭ ᱞᱮᱠᱷᱟᱱ ᱚᱸᱰᱮ ᱠᱷᱚᱱᱜᱮ ᱵᱟᱨᱳᱢᱟᱥ ᱨᱮᱭᱟᱜ ᱡᱚᱢ ᱫᱚ ᱦᱤᱡᱩᱜ ᱛᱟᱞᱮᱭᱟ ᱪᱮᱫᱟᱜ ᱥᱮ ᱥᱮᱛᱟᱜ ᱵᱷᱳᱨᱨᱮ ᱵᱮᱨᱮᱫ ᱠᱟᱛᱮᱫ ᱫᱟᱠᱟ ᱩᱛᱩ ᱨᱮᱱᱟᱜ ᱞᱮ ᱛᱟᱲᱟᱛᱟᱲᱤᱭᱟ ᱢᱟᱴᱷ ᱪᱟᱞᱟᱜ ᱞᱟᱹᱜᱤᱫ ᱟᱨ ᱠᱚᱲᱟ ᱦᱚᱯᱚᱱ ᱫᱚ ᱵᱷᱳᱨᱨᱮ ᱵᱮᱨᱮᱫ ᱠᱟᱛᱮᱫ ᱱᱟᱦᱮᱞ ᱡᱚᱲᱟᱣ ᱠᱟᱛᱮᱫ ᱥᱤᱭᱳᱜᱼᱟ ᱟᱞᱮ ᱫᱚ ᱥᱮᱱ ᱠᱟᱛᱮᱫ ᱜᱟᱹᱪᱷᱤ ᱛᱩᱫ ᱠᱟᱛᱮᱞᱮ ᱨᱚᱦᱚᱭᱟ ᱨᱚᱦᱚᱭ ᱥᱚᱢᱚᱭ ᱢᱚᱸᱡᱽ ᱜᱮ ᱦᱚᱭ ᱟᱭ ᱫᱟᱜᱽ ᱟᱭ ᱥᱮᱛᱳᱝ ᱟᱭ ᱟᱨ ᱢᱚᱸᱡᱽ ᱜᱮᱞᱮ ᱵᱩᱡᱷᱟᱹᱣᱟ ᱠᱟᱹᱢᱤ ᱠᱚᱛᱮᱦᱚᱸ ᱚᱱᱟᱛᱮᱜᱮ ᱚᱱᱟ ᱨᱤᱛᱩ ᱫᱚ ᱢᱚᱸᱡᱽ ᱜᱮᱞᱮ ᱠᱩᱥᱤᱭᱟᱜ ᱜᱮᱭᱟ ᱵᱚᱨᱥᱟ ᱨᱤᱛᱩ ᱫᱚ